ᱦᱮᱞᱳ ᱦᱮᱸ ᱡᱚᱦᱟᱨ ᱡᱚᱦᱟᱨ ᱟᱪᱪᱷᱟ ᱢᱟᱨᱟᱝ ᱠᱩᱲᱤᱢ ᱞᱟᱹᱭᱫᱟ ᱟᱪᱪᱷᱟ ᱦᱮᱸᱦᱮᱸ ᱦᱮᱸ ᱟᱪᱪᱷᱟ ᱦᱮᱸ ᱦᱮᱸ ᱢᱚᱡᱽ ᱵᱟᱲᱟᱜᱮ ᱦᱮᱱᱟᱜ ᱞᱮᱭᱟ ᱟᱞᱮᱫᱚ ᱟᱹᱰᱤ ᱢᱚᱡᱽ ᱵᱟᱲᱟᱜᱮ ᱦᱮᱱᱟᱜ ᱞᱮᱭᱟ ᱟᱯᱮ ᱠᱚᱜᱮ ᱪᱮᱫ ᱞᱮᱠᱟ ᱦᱮᱱᱟᱜ ᱯᱮᱭᱟ ᱚ ᱥᱚᱨᱦᱟᱭ ᱯᱚᱨᱚᱵᱽ ᱫᱚ ᱟᱨᱠᱤ ᱱᱚᱜᱼᱚ ᱱᱚᱝᱠᱟ ᱯᱨᱚᱛᱷᱚᱢ ᱨᱮᱫᱚ ᱟᱵᱚᱫᱚ ᱢᱟᱱᱮ ᱞᱚᱠᱠᱷᱤᱭ ᱛᱟᱦᱮᱱ ᱠᱟᱱ ᱛᱟᱵᱚᱱᱟ ᱵᱟᱹᱫᱽ ᱵᱟᱹᱭᱦᱟᱹᱲᱨᱮ ᱟᱫᱚ ᱩᱱᱤ ᱞᱚᱠᱠᱷᱤ ᱫᱚ ᱚᱱᱮ ᱟᱨᱠᱤ ᱟᱹᱜᱩᱭᱮ ᱦᱩᱭᱩᱜᱼᱟ ᱟᱹᱜᱩ ᱠᱟᱛᱮᱫ ᱞᱟᱦᱟ ᱞᱟᱦᱟ ᱫᱚ ᱠᱷᱟᱹᱨᱟᱹᱭ ᱨᱮ ᱫᱚᱦᱚᱭᱮ ᱦᱩᱭᱩᱜᱼᱟ ᱟᱫᱚ ᱚᱱᱟ ᱧᱩᱛᱩᱢ ᱛᱮ ᱟᱵᱚ ᱫᱚ ᱜᱮᱡ ᱜᱩᱨᱤᱡᱟᱵᱚᱱ ᱩᱢ ᱱᱟᱲᱠᱟᱜ ᱟᱵᱚᱱ ᱟᱨ ᱦᱮᱸ ᱩᱱᱤ ᱧᱩᱛᱩᱢ ᱛᱮᱜᱮᱵᱚᱱ ᱥᱚᱨᱦᱟᱭᱚᱜᱼᱟ ᱮᱛᱚᱦᱚᱵ ᱫᱚ ᱚᱱᱮ ᱩᱢ ᱦᱤᱞᱳᱜ ᱠᱷᱚᱱ ᱦᱮᱸ ᱦᱮᱸ ᱟᱪᱪᱷᱟ ᱩᱢ ᱦᱤᱞᱳᱜ ᱫᱚ ᱢᱟᱱᱮ ᱚᱱᱮᱵᱚᱱ ᱩᱢ ᱱᱟᱲᱠᱟᱭᱮᱱᱟ ᱜᱮᱡ ᱜᱩᱨᱤᱡ ᱠᱮᱫᱟᱵᱚᱱ ᱛᱟᱨᱯᱚᱨᱮ ᱚᱱᱮ ᱤᱭᱟᱹ ᱥᱤᱢ ᱯᱟᱣᱨᱟ ᱠᱚ ᱵᱚᱸᱜᱟ ᱠᱚᱣᱟ ᱟᱫᱚ ᱚᱱᱟᱜᱮ ᱟᱫᱚᱵᱚᱱ ᱢᱮᱛᱟᱜᱼᱟ ᱟᱵᱚᱫᱚ ᱩᱱᱦᱤᱞᱳᱜ ᱫᱚ ᱜᱚᱴ ᱥᱳᱲᱮ ᱦᱳᱭ ᱦᱳᱭ ᱦᱮᱸ ᱢᱟᱱᱟ ᱦᱮᱸ ᱵᱟᱨᱵᱷᱟᱜᱽ ᱦᱮᱱᱟᱜᱼᱟ ᱢᱟᱱᱮ ᱥᱤᱢ ᱯᱟᱣᱨᱟ ᱵᱚᱦᱚᱜ ᱠᱚ ᱥᱳᱲᱮᱭᱟ ᱚᱱᱟᱫᱚ ᱮᱠᱮᱱ ᱠᱚᱲᱟ ᱜᱤᱫᱽᱨᱟᱹ ᱠᱚ ᱡᱚᱢᱟ ᱟᱨ ᱢᱟᱱᱮ ᱦᱚᱲᱢᱚ ᱛᱮᱫ ᱫᱚ ᱚᱱᱟᱫᱚ ᱠᱩᱲᱤ ᱜᱤᱫᱽᱨᱟᱹ ᱦᱚᱸ ᱡᱚᱛᱚ ᱠᱚᱲᱟ ᱜᱤᱫᱽᱨᱟᱹ ᱦᱚᱸ ᱡᱚᱛᱚ ᱦᱚᱲᱠᱚ ᱡᱚᱢᱟ ᱟᱨ ᱚᱱᱟ ᱦᱮᱸ ᱦᱮᱸ ᱟᱪᱪᱷᱟ ᱫᱚᱥᱟᱨ ᱦᱤᱞᱚᱜ ᱫᱚ ᱢᱟᱱᱮ ᱩᱱᱦᱤᱞᱚᱜ ᱫᱚᱵᱚᱱ ᱵᱚᱸᱜᱟᱼᱵᱩᱨᱩᱜ ᱠᱟᱱᱟ ᱡᱮ ᱚᱱᱮᱡᱮ ᱢᱟᱨᱟᱝ ᱫᱟᱹᱭ ᱵᱚᱱ ᱦᱚᱦᱚ ᱥᱮᱴᱮᱨ ᱠᱟᱫᱮ ᱟᱫᱚ ᱩᱱᱤ ᱧᱩᱛᱩᱢ ᱛᱮᱜᱮ ᱟᱫᱚ ᱡᱤᱞ ᱫᱟᱠᱟ ᱟᱨᱠᱤ ᱟᱫᱚ ᱦᱮᱸ ᱦᱮᱸ ᱪᱤᱞᱤ ᱠᱚ ᱵᱚᱸᱜᱟᱵᱚᱱ ᱯᱩᱡᱟᱹᱣ ᱠᱚ ᱠᱟᱱᱟ ᱢᱟᱱᱮ ᱟᱵᱚᱨᱮᱱ ᱵᱚᱸᱜᱟᱼᱵᱩᱨᱩ ᱫᱚᱠᱚ ᱦᱩᱭᱩᱜ ᱠᱟᱱᱟ ᱢᱟᱱᱮ ᱯᱟᱹᱦᱤᱞ ᱛᱮ ᱚᱠᱚᱭ ᱠᱚᱠᱚ ᱜᱚᱡ ᱥᱮᱱ ᱠᱟᱱᱟ ᱟᱫᱚ ᱩᱱᱠᱩᱜᱮ ᱟᱵᱚ ᱨᱮᱱ ᱵᱚᱸᱜᱟᱼᱵᱩᱨᱩ ᱫᱚᱠᱚ ᱦᱩᱭᱩᱜ ᱠᱟᱱᱟ ᱩᱱᱠᱩ ᱧᱩᱛᱩᱢ ᱛᱮᱜᱮ ᱟᱫᱚ ᱦᱟᱺᱰᱤ ᱠᱚᱵᱚᱱ ᱪᱚᱰᱚᱨᱫᱟ ᱢᱟᱱᱮ ᱯᱮᱲᱟ ᱯᱟᱹᱲᱦᱟᱹ ᱠᱚ ᱦᱮᱡ ᱠᱟᱱᱟ ᱩᱱᱠᱩᱜᱮ ᱠᱷᱟᱡᱟᱹᱲᱤ ᱞᱟᱹᱰᱩ ᱠᱚᱠᱚ ᱟᱹᱜᱩᱭᱫᱟ ᱚᱱᱟᱠᱚ ᱟᱨᱦᱚᱸ ᱦᱟᱺᱰᱤ ᱯᱟᱺᱣᱨᱟᱹ ᱠᱚᱠᱚ ᱟᱹᱜᱩᱭᱫᱟ ᱟᱨᱦᱚᱸ ᱚᱲᱟᱜ ᱨᱮᱱᱟᱜ ᱠᱚ ᱚᱱᱟ ᱠᱚᱜᱮ ᱵᱚᱱ ᱦᱤᱨᱤᱡ ᱫᱟ ᱵᱚᱸᱜᱟᱼᱵᱩᱨᱩ ᱧᱩᱛᱩᱢ ᱛᱮ ᱚᱻ ᱡᱟᱞᱮ ᱦᱤᱞᱳᱜ ᱫᱚ ᱩᱱ ᱦᱤᱞᱳᱜ ᱫᱚᱠᱚ ᱢᱮᱱᱟ ᱢᱟᱱᱮ ᱡᱟᱞᱮ ᱟᱨ ᱦᱟᱹᱠᱩ ᱠᱟᱴᱠᱚᱢ ᱫᱚ ᱚᱱᱟ ᱢᱤᱫᱴᱮᱱ ᱠᱟᱱ ᱜᱮᱭᱟ ᱛᱚ ᱢᱟᱱᱮ ᱢᱟᱱᱮ ᱯᱟᱥᱮ ᱠᱚᱨᱮ ᱯᱩᱠᱷᱨᱤ ᱠᱚ ᱡᱚᱞᱟᱠᱚ ᱚᱱᱟ ᱠᱚᱨᱮᱫ ᱟᱨᱠᱤ ᱦᱟᱹᱠᱩ ᱠᱟᱴᱠᱚᱢ ᱜᱚᱡ ᱵᱚᱱ ᱪᱟᱞᱟᱜᱼᱟ ᱦᱮᱸ ᱟᱨ ᱩᱛᱩ ᱫᱟᱠᱟ ᱠᱟᱛᱮᱫ ᱵᱚᱱ ᱡᱚᱢᱟ ᱚᱱᱟᱜᱮ ᱡᱟᱞᱮ ᱦᱟᱹᱠᱩ ᱠᱟᱴᱠᱚᱢ ᱫᱚ ᱟᱨᱠᱤ ᱦᱮᱸ ᱦᱮᱸ ᱥᱟᱠᱨᱟᱛ ᱟᱪᱪᱷᱟ ᱢᱟ ᱞᱟᱹᱭᱢᱮ ᱦᱮᱸ ᱥᱟᱠᱨᱟᱛ ᱵᱚᱱ ᱯᱟᱞᱚᱱᱟ ᱩᱱ ᱦᱤᱞᱚᱜ ᱫᱚ ᱟᱨᱠᱤ ᱩᱱᱠᱩ ᱠᱚ ᱱᱤᱭᱟᱹ ᱛᱮᱜᱮ ᱵᱚᱱ ᱪᱟᱥᱼᱵᱟᱥᱫᱟ ᱜᱟᱹᱭ ᱰᱟᱝᱨᱟ ᱱᱤᱭᱟᱹ ᱛᱮᱜᱮ ᱟᱵᱚᱣᱟᱜ ᱪᱟᱥᱼᱵᱟᱥ ᱦᱩᱭ ᱠᱟᱱᱟᱛᱷᱚ ᱚᱱᱟ ᱧᱩᱛᱩᱢ ᱛᱮᱜᱮ ᱩᱱ ᱦᱤᱞᱚᱜ ᱫᱚ ᱰᱟᱝᱨᱟᱵᱚᱱ ᱠᱷᱩᱱᱴᱟᱹᱣ ᱠᱚᱣᱟ ᱥᱩᱱᱩᱢ ᱯᱤᱴᱷᱟᱹ ᱵᱚᱱ ᱵᱮᱱᱟᱣᱟ ᱟᱨ ᱚᱱᱟ ᱦᱩᱲᱩ ᱜᱮᱞᱮ ᱥᱩᱱᱩᱢ ᱯᱤᱴᱷᱟᱹ ᱫᱚ ᱫᱮᱨᱮᱧ ᱨᱮᱠᱚ ᱛᱚᱞ ᱟᱠᱚᱣᱟ ᱚ ᱟᱨ ᱩᱱᱠᱩ ᱢᱟᱱᱮ ᱵᱟᱦᱨᱮ ᱠᱷᱚᱱ ᱠᱚ ᱦᱮᱡ ᱟᱠᱟᱱ ᱦᱚᱲᱠᱚ ᱩᱱᱠᱩ ᱫᱚ ᱠᱷᱩᱱᱴᱟᱹᱣ ᱰᱟᱝᱨᱟ ᱪᱟᱨᱦᱟᱣ ᱠᱚ ᱦᱮᱡ ᱠᱟᱱᱟ ᱟᱫᱚ ᱩᱱᱠᱩ ᱫᱚ ᱪᱟᱨᱦᱟᱣ ᱠᱚᱣᱟ ᱠᱚ ᱟᱨ ᱚᱱᱟ ᱯᱤᱴᱷᱟᱹ ᱫᱚᱠᱚ ᱨᱮᱡ ᱠᱚᱣᱟ ᱟᱫᱚ ᱚᱱᱮ ᱚᱱᱟᱜᱮ ᱦᱩᱭᱩᱜ ᱠᱟᱱᱟ ᱠᱷᱩᱱᱴᱟᱹᱣ ᱰᱟᱝᱨᱟ ᱪᱟᱨᱦᱟᱣ ᱫᱚ ᱟᱫᱚ ᱩᱱᱠᱩ ᱰᱟᱝᱨᱟ ᱟᱨ ᱠᱟᱰᱟ ᱫᱚ ᱮᱠᱟᱞ ᱠᱚ ᱨᱟᱸᱜᱟᱣ ᱠᱟᱛᱮᱫ ᱢᱟᱱᱮ ᱵᱟᱵᱮᱨ ᱠᱚ ᱡᱩᱫᱤ ᱥᱮᱭᱟᱧᱚᱜ ᱛᱟᱦᱮᱱ ᱠᱷᱟᱱ ᱫᱚ ᱮᱠᱟᱞᱛᱮ ᱯᱷᱟᱴᱟᱣ ᱠᱟᱛᱮᱫ ᱠᱚ ᱫᱟᱹᱲᱟ ᱟᱨ ᱨᱚᱜ ᱤᱭᱟᱹ ᱠᱟᱛᱮᱫ ᱨᱚᱜ ᱜᱤᱛᱤᱡ ᱠᱟᱛᱮᱫ ᱮᱠᱟᱞ ᱟᱹᱰᱤ ᱠᱟᱡᱟᱠ ᱠᱚ ᱫᱟᱹᱲᱟ ᱟᱫᱚ ᱚᱱᱟᱜᱮ ᱦᱩᱭᱩᱜ ᱠᱟᱱᱟ ᱫᱚ ᱰᱟᱝᱨᱟ ᱪᱟᱨᱦᱟᱣᱫᱚ ᱩᱢ ᱦᱮᱸ ᱤᱱᱟᱹ ᱠᱟᱛᱮᱫ ᱫᱟᱠᱟ ᱦᱮᱸ ᱫᱟᱠᱟ ᱦᱮᱸ ᱵᱚᱸᱜᱟ ᱦᱮᱸ ᱦᱮᱸ ᱦᱮᱸ ᱫᱟᱠᱟ ᱯᱚᱨᱮᱫᱚ ᱠᱷᱩᱱᱴᱟᱹᱣ ᱩᱱ ᱦᱤᱞᱚᱜ ᱫᱚ ᱡᱟᱞᱮ ᱟᱨ ᱦᱟᱹᱠᱩ ᱠᱟᱴᱠᱚᱢ ᱢᱟᱱᱮ ᱟᱪᱪᱷᱟ ᱚᱱᱟ ᱡᱟᱞᱮ ᱫᱚ ᱦᱩᱭᱩᱜ ᱠᱟᱱᱟ ᱡᱮ ᱱᱚᱜᱼᱚᱭ ᱡᱮ ᱠᱚ ᱢᱮᱱᱮᱫ ᱠᱟᱱ ᱡᱟᱞᱮ ᱡᱟᱞᱮ ᱫᱚ ᱦᱩᱭᱩᱜ ᱠᱟᱱᱟ ᱟᱫᱚ ᱟᱵᱚ ᱫᱚ ᱢᱤᱫ ᱫᱷᱟᱣ ᱛᱮᱵᱚᱱ ᱢᱟᱱᱟᱣᱫᱟ ᱡᱟᱞᱮ ᱟᱨ ᱦᱟᱹᱠᱩ ᱠᱟᱴᱠᱚᱢ ᱫᱚ ᱢᱤᱫ ᱫᱷᱟᱣ ᱛᱮᱵᱚᱱ ᱢᱟᱱᱟᱣᱫᱟ ᱟᱫᱚ ᱚᱱᱟ ᱡᱟᱞᱮ ᱫᱚ ᱦᱩᱭᱩᱜ ᱠᱟᱱᱟ ᱚᱲᱟᱜᱼᱚᱲᱟᱜ ᱟᱨᱠᱤ ᱮᱱᱮᱡᱼᱮᱱᱮᱡ ᱛᱮ ᱚᱱᱮ ᱦᱩᱲᱩ ᱠᱚ ᱠᱚᱭᱟ ᱚᱱᱟ ᱠᱚ ᱜᱟᱫᱚᱭᱮᱜ ᱠᱟᱱᱟ ᱢᱟᱱᱮ ᱤᱭᱟᱹᱠᱚ ᱥᱟᱡᱟᱜᱼᱟ ᱪᱷᱚᱠᱨᱤ ᱪᱷᱚᱠᱨᱟ ᱟᱨᱠᱤ ᱞᱟᱠᱚᱲ ᱵᱟᱸᱫᱚᱠᱚ ᱪᱤᱞᱤᱠᱚ ᱟᱨ ᱚᱲᱟᱜ ᱚᱲᱟᱜ ᱠᱚ ᱮᱱᱮᱡ ᱵᱟᱲᱟᱭᱟ ᱚᱱᱮ ᱚᱱᱟ ᱜᱮᱠᱚ ᱢᱮᱛᱟᱜ ᱠᱟᱱᱟ ᱡᱟᱞᱮ ᱟᱨ ᱦᱟᱹᱠᱩ ᱠᱟᱴᱠᱚᱢ ᱫᱚᱠᱚ ᱢᱮᱛᱟᱜ ᱠᱟᱱᱟ ᱚᱱᱮ ᱦᱟᱹᱠᱩ ᱠᱟᱴᱠᱚᱢ ᱠᱚ ᱜᱚᱡ ᱟᱹᱜᱩ ᱠᱚᱣᱟ ᱟᱨ ᱫᱟᱠᱟ ᱩᱛᱩ ᱠᱟᱛᱮᱫ ᱠᱚ ᱡᱚᱢᱟ ᱚᱱᱟᱜᱮ ᱦᱮᱸ ᱦᱳᱭ ᱩᱱᱦᱤᱞᱚᱜ ᱫᱚᱠᱚ ᱢᱮᱛᱟᱜ ᱠᱟᱱᱟ ᱥᱟᱠᱨᱟᱛ ᱦᱚᱭ ᱦᱮᱸ ᱥᱟᱠᱨᱟᱛ ᱦᱤᱞᱳᱜ ᱫᱚᱠᱚ ᱥᱟᱠᱨᱟᱛ ᱦᱤᱞᱳᱜ ᱫᱚ ᱦᱩᱭᱩᱜ ᱠᱟᱱᱟ ᱢᱟᱱᱮ ᱟᱹᱰᱤᱨᱮ ᱢᱟᱱᱮ ᱤᱱᱠᱟ ᱮᱠᱫᱚᱢ ᱢᱟᱱᱮ ᱪᱮᱬᱮ ᱠᱚᱠᱚ ᱨᱟᱜᱽ ᱥᱤᱢ ᱠᱚᱠᱚ ᱨᱟᱜᱽ ᱩᱱᱨᱮ ᱩᱱᱤ ᱜᱳᱰᱮᱛ ᱫᱚᱭ ᱵᱮᱨᱮᱫ ᱞᱟᱦᱟᱜᱼᱟ ᱵᱮᱨᱮᱫ ᱞᱟᱦᱟ ᱠᱟᱛᱮᱫ ᱮᱠᱟᱞ ᱜᱚᱴᱟ ᱟᱹᱛᱩ ᱴᱟᱢᱟᱠᱮ ᱨᱩ ᱵᱟᱲᱟᱭᱟ ᱟᱫᱚ ᱚᱱᱟ ᱴᱟᱢᱟᱠ ᱨᱩ ᱟᱸᱡᱚᱢ ᱛᱮᱜᱮ ᱮᱠᱟᱞ ᱟᱭᱳ ᱦᱚᱲ ᱵᱟᱵᱟ ᱦᱚᱲ ᱫᱚᱠᱚ ᱵᱮᱨᱮᱫᱚᱜᱼᱟ ᱵᱮᱨᱮᱫ ᱵᱟᱲᱟ ᱠᱟᱛᱮᱫ ᱮᱠᱟᱞ ᱮᱠᱟᱞ ᱟᱭᱳ ᱦᱚᱲ ᱠᱚᱫᱚ ᱮᱠᱟᱞ ᱛᱮᱠᱚ ᱫᱟᱠᱟ ᱩᱛᱩ ᱠᱚ ᱥᱟᱹᱨᱫᱤᱭᱟ ᱫᱟᱠᱟ ᱩᱛᱩ ᱠᱚ ᱥᱟᱹᱨᱫᱤᱭᱟ ᱟᱨ ᱩᱱᱠᱩ ᱠᱚᱲᱟ ᱜᱤᱫᱽᱨᱟᱹ ᱵᱟᱵᱟ ᱦᱚᱲᱠᱚ ᱩᱱᱠᱩ ᱫᱚ ᱟᱨᱠᱤ ᱚᱲᱟᱜ ᱚᱲᱟᱜ ᱚᱱᱮ ᱫᱟᱠᱟ ᱠᱚ ᱠᱚᱭᱟ ᱡᱚᱢ ᱟᱠᱚ ᱡᱚᱢ ᱵᱟᱲᱟ ᱠᱟᱛᱮᱫ ᱩᱱᱠᱩ ᱫᱚ ᱥᱮᱸᱫᱽᱨᱟ ᱠᱚ ᱪᱟᱞᱟᱜᱼᱟ ᱥᱮᱸᱫᱽᱨᱟ ᱦᱮᱸ ᱥᱮᱸᱫᱽᱨᱟ ᱠᱷᱚᱱ ᱠᱚ ᱦᱤᱡᱩᱜᱼᱟ ᱛᱟᱨᱯᱚᱨᱮ ᱚᱱᱮ ᱡᱟᱸᱜᱟ ᱠᱚ ᱟᱹᱨᱩᱵ ᱠᱚᱣᱟ ᱡᱟᱸᱜᱟ ᱟᱹᱨᱩᱵ ᱵᱟᱲᱟ ᱠᱟᱛᱮᱫ ᱫᱚ ᱵᱮᱡᱷᱟ ᱠᱚ ᱛᱩᱧᱟ ᱵᱮᱡᱷᱟ ᱛᱩᱧ ᱵᱟᱲᱟ ᱠᱟᱛᱮᱫ ᱫᱚ ᱟᱨᱦᱚᱸ ᱚᱲᱟᱜ ᱚᱲᱟᱜ ᱯᱟᱹᱭᱠᱟᱹᱦᱟᱠᱚ ᱫᱚᱱᱟ ᱚᱱᱮ ᱠᱷᱟᱹᱡᱟᱹᱲᱤ ᱠᱚᱠᱚ ᱮᱢᱟ ᱠᱚᱣᱟ ᱟᱫᱚ ᱚᱱᱮ ᱚᱱᱟᱜᱮ ᱟᱨᱠᱤ ᱥᱟᱠᱨᱟᱛ ᱫᱚ ᱦᱳᱭ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱴᱷᱤᱠᱟᱹᱱ ᱜᱮᱭᱟ ᱴᱷᱤᱠᱟᱹᱱ ᱜᱮᱭᱟ ᱛᱟᱦᱞᱮ ᱟᱻᱡ